ᱯᱮᱱᱴᱤᱝ ᱞᱟᱹᱜᱤᱫ ᱠᱚ ᱢᱤᱛᱟᱹᱧ ᱠᱟᱱᱟ ᱢᱤᱛᱟᱹᱧ ᱠᱟᱱᱟ ᱠᱚ ᱜᱚᱲᱚᱜ ᱟᱢ ᱥᱮ ᱵᱟᱝ ᱵᱤᱴᱤ ᱛᱚ ᱢᱮᱛᱟ ᱠᱚ ᱠᱟᱹᱱᱟᱹᱧ ᱦᱮᱸ ᱜᱚᱲᱚᱜ ᱜᱤᱭᱟᱹᱧ ᱟᱞᱮᱭᱟᱜ ᱠᱟᱸᱛ ᱨᱮ ᱡᱩᱫᱤ ᱵᱟᱹᱧ ᱯᱮᱱᱴᱤᱝᱟ ᱛᱚ ᱵᱮᱥ ᱵᱟᱝ ᱧᱮᱞᱚᱜᱼᱟ ᱟᱯᱮᱭᱟᱜ ᱫᱚ ᱫᱚᱢᱮ ᱢᱚᱡᱽ ᱧᱮᱞᱚᱜᱼᱟ ᱨᱟᱡᱟ ᱠᱚᱣᱟᱜ ᱮᱢ ᱧᱮᱞ ᱠᱟᱫᱟ ᱛᱤᱱᱟᱹᱜ ᱢᱚᱡᱽ ᱫᱩᱣᱟᱹᱨ ᱨᱮ ᱯᱮᱱᱴᱤᱝ ᱛᱟᱦᱮᱱ ᱛᱟᱠᱚᱣᱟ ᱛᱚ ᱪᱤᱠᱟᱹ ᱵᱟᱹᱧ ᱪᱮᱠᱼᱟ ᱤᱧ ᱦᱚᱸᱧ ᱪᱮᱠ ᱜᱮᱭᱟ ᱟᱨ ᱟᱞᱮᱭᱟᱜ ᱫᱩᱣᱟᱹᱨ ᱟᱞᱮᱭᱟᱜ ᱠᱟᱸᱛ ᱨᱮ ᱰᱤᱡᱟᱭᱤᱱᱤᱧ ᱮᱢᱟᱜᱼᱟ ᱠᱚᱢᱚᱞ ᱵᱟᱦᱟ ᱜᱩᱞᱟᱯ ᱵᱟᱦᱟ ᱜᱮᱸᱫᱟ ᱵᱟᱦᱟ ᱩᱱᱠᱩ ᱫᱚ ᱚᱱᱟ ᱵᱟᱦᱟ ᱫᱚ ᱫᱚᱢᱮ ᱢᱚᱡᱽ ᱜᱮ ᱧᱮᱞᱚᱜᱼᱟ ᱜᱚᱜᱚ ᱵᱟᱵᱟ ᱛᱟᱠᱚ ᱠᱚ ᱪᱮᱫ ᱟᱠᱟᱫ ᱞᱮ ᱥᱮᱫᱟᱭ ᱨᱮ ᱜᱚᱜᱚ ᱵᱟᱵᱟ ᱛᱟᱠᱚ ᱫᱚ ᱵᱟᱭᱨᱮ ᱦᱚᱲ ᱥᱮ ᱵᱟᱲᱟᱭ ᱜᱮᱭᱟᱠᱚ ᱦᱟᱥᱟ ᱠᱟᱸᱛ ᱨᱮᱠᱚ ᱮᱢᱟᱜ ᱠᱟᱱ ᱛᱟᱦᱮᱱᱟ ᱰᱤᱡᱟᱭᱤᱱ ᱠᱚ ᱛᱚ ᱫᱚᱢᱮ ᱵᱮᱥ ᱜᱮ ᱧᱮᱞᱚᱜ ᱠᱟᱱ ᱛᱟᱦᱮᱱᱟ ᱛᱚ ᱱᱮᱛᱟᱨ ᱫᱚ ᱟᱞᱮ ᱦᱚᱸᱞᱮ ᱪᱮᱫ ᱟᱠᱟᱫ ᱜᱚᱜᱚ ᱵᱟᱵᱟ ᱛᱟᱠᱚᱣᱟᱜ ᱧᱮᱞ ᱧᱮᱞᱛᱮ ᱛᱚ ᱪᱮᱫ ᱟᱠᱟᱫᱟᱞᱮ ᱛᱚ ᱠᱟᱵᱷᱤ ᱠᱟᱵᱷᱤ ᱫᱟᱬᱟᱱ ᱞᱮ ᱥᱮᱱᱚᱜ ᱛᱟᱦᱮᱱᱟ ᱨᱟᱡᱟ ᱚᱲᱟᱜ ᱯᱟᱹᱦᱤᱞ ᱛᱚ ᱨᱟᱡᱟ ᱚᱲᱟᱜ ᱫᱟᱬᱟᱱ ᱞᱮ ᱥᱮᱱᱚᱜ ᱠᱟᱱ ᱛᱟᱦᱮᱱᱟ ᱫᱩᱣᱟᱹᱨ ᱠᱚᱨᱮ ᱫᱚᱢᱮ ᱰᱤᱡᱟᱭᱮᱱ ᱢᱚᱡᱽ ᱜᱮ ᱛᱟᱦᱮᱱ ᱠᱟᱱ ᱛᱟᱦᱮᱱᱟ ᱩᱱᱠᱩ ᱧᱮᱞ ᱛᱮ ᱟᱞᱮ ᱢᱮᱱ ᱮᱫᱟᱞᱮ ᱩᱱᱠᱩ ᱫᱚ ᱪᱷᱟᱸᱛ ᱚᱲᱟᱜ ᱨᱮᱠᱚ ᱮᱢ ᱟᱠᱟᱫᱟ ᱟᱞᱮ ᱫᱚ ᱦᱟᱥᱟ ᱚᱲᱟᱜ ᱨᱮᱞᱮ ᱮᱢᱟᱜᱼᱟ ᱦᱟᱥᱟ ᱚᱲᱟᱜ ᱨᱮᱦᱚᱸ ᱯᱮᱱᱴᱤᱝ ᱫᱚᱢ ᱮᱢ ᱫᱟᱲᱮᱭᱟᱜ ᱜᱮᱭᱟ ᱛᱚ ᱚᱱᱟ ᱠᱷᱟᱹᱛᱤᱨ ᱛᱮ ᱦᱟᱥᱟ ᱚᱲᱟᱜ ᱨᱮᱦᱚᱸ ᱞᱮ ᱮᱢ ᱟᱠᱟᱫᱟ ᱯᱮᱱᱴᱤᱝ ᱛᱚ ᱫᱚᱢᱮ ᱵᱮᱥ ᱜᱮ ᱧᱮᱞᱚᱜ ᱠᱟᱱᱟ ᱠᱩᱞᱦᱤ ᱠᱚᱨᱮᱱ ᱦᱤᱡᱩᱜ ᱥᱮᱱᱚᱜ ᱦᱚᱲ ᱢᱮᱱ ᱟᱠᱚ ᱡᱮ ᱚᱠᱚᱭ ᱯᱮᱱᱴᱤᱝ ᱟᱠᱟᱫᱟᱭ ᱟᱫᱚ ᱜᱚᱜᱚ ᱛᱟᱠᱚ ᱠᱚ ᱞᱟᱹᱭᱟ ᱢᱮᱱᱟᱠᱚ ᱵᱤᱴᱤ ᱛᱟᱠᱚ ᱜᱮᱠᱚ ᱯᱮᱱᱴᱤᱝ ᱟᱠᱟᱫᱟ ᱛᱚ ᱟᱹᱰᱤ ᱢᱚᱡᱽ ᱜᱮ ᱧᱮᱞᱚᱜ ᱛᱟᱦᱮᱱᱟ ᱛᱚ ᱫᱚᱢᱮ ᱵᱮᱥᱜᱮ ᱧᱮᱞᱚᱜ ᱛᱟᱦᱮᱱᱟ ᱟᱨ ᱩᱱᱠᱩ ᱠᱚᱵᱩᱛᱚᱨ ᱠᱚᱫᱚ ᱟᱨᱚ ᱵᱤᱥᱤ ᱠᱚ ᱧᱮᱞᱚᱜ ᱛᱟᱦᱮᱱᱟ ᱪᱮᱫ ᱠᱚ ᱢᱮᱱᱟ ᱯᱟᱣᱨᱟ ᱠᱚ ᱫᱤᱠᱩ ᱛᱮᱫᱚ ᱠᱚ ᱢᱮᱱᱟ ᱠᱚᱵᱩᱛᱚᱨ ᱟᱵᱚ ᱫᱚᱵᱚᱱ ᱢᱮᱱᱟ ᱯᱟᱣᱨᱟ ᱟᱨ ᱢᱳᱨ ᱠᱚᱫᱚ ᱫᱚᱢᱮ ᱵᱤᱥᱤ ᱠᱚ ᱧᱮᱞᱚᱜᱼᱟ ᱢᱟᱨᱟᱜ ᱠᱚᱫᱚ ᱫᱤᱠᱩ ᱛᱮᱫᱚ ᱢᱳᱨ ᱠᱚ ᱢᱮᱛᱟᱜᱼᱟ ᱟᱵᱚ ᱦᱚᱲ ᱛᱮᱫᱚ ᱢᱟᱨᱟᱜ ᱛᱚ ᱢᱟᱨᱟᱜ ᱫᱚ ᱟᱨᱚ ᱵᱤᱥᱤ ᱠᱚ ᱧᱮᱞᱚᱜᱼᱟ ᱵᱮᱥ ᱧᱚᱜ ᱡᱩᱫᱤ ᱠᱟᱞᱟᱨ ᱰᱤᱡᱟᱭᱤᱱ ᱮᱢ ᱮᱢᱟ ᱠᱚ ᱠᱷᱟᱱ ᱫᱚ